ᱤᱧ ᱡᱟᱦᱟᱸ ᱴᱚᱴᱷᱟ ᱨᱮᱧ ᱛᱟᱦᱮᱱᱟ ᱚᱱᱟ ᱴᱚᱴᱷᱟ ᱨᱮᱱ ᱨᱟᱡᱽ ᱟᱹᱨᱤ ᱠᱚᱣᱟᱜ ᱧᱩᱛᱩᱢ ᱫᱚ ᱚᱨᱩᱯ ᱵᱤᱫᱽᱫᱟ ᱡᱤᱛᱮᱱ ᱵᱟᱜᱽᱫᱤ ᱢᱩᱨᱡᱚᱱᱤ ᱢᱚᱞᱞᱤᱠ ᱟᱞᱮ ᱴᱚᱴᱷᱟᱨᱮ ᱩᱱᱠᱩ ᱨᱟᱡᱽᱟᱹᱨᱤ ᱞᱟᱹᱭ ᱞᱮᱠᱷᱟᱱ ᱟᱹᱰᱤᱜᱟᱱ ᱠᱚ ᱵᱷᱟᱹᱜᱤᱭᱟ ᱪᱮᱫᱟᱜ ᱥᱮ ᱵᱚᱨᱥᱟ ᱥᱚᱢᱚᱭ ᱥᱮ ᱮᱢᱚᱱ ᱠᱚ ᱚᱲᱟᱜ ᱠᱚ ᱨᱟᱹᱯᱩᱫ ᱞᱮᱱᱠᱷᱟᱱ ᱥᱮ ᱡᱟᱦᱟᱱᱟᱜ ᱠᱷᱚᱭ ᱡᱟᱦᱟᱱᱟᱜ ᱠᱷᱚᱛᱤ ᱯᱩᱨᱚᱱ ᱠᱚ ᱟᱹᱰᱤᱜᱟᱱ ᱠᱚ ᱮᱢᱚᱜᱼᱟ ᱨᱳᱜᱽ ᱟᱡᱟᱨ ᱦᱩᱭ ᱞᱮᱱᱠᱷᱟᱱ ᱩᱱᱠᱩ ᱨᱟᱡᱽ ᱟᱹᱨᱤ ᱨᱮᱱ ᱦᱚᱲ ᱦᱮᱽ ᱠᱟᱛᱮ ᱟᱞᱮ ᱴᱷᱮᱱ ᱯᱚᱭᱥᱟ ᱴᱟᱠᱟ ᱠᱚ ᱮᱢᱟ ᱚᱲᱟᱜ ᱠᱚ ᱨᱟᱹᱯᱩᱫ ᱞᱮᱱᱠᱷᱟᱱ ᱚᱱᱟ ᱨᱮᱭᱟᱜ ᱴᱟᱠᱟ ᱯᱚᱭᱥᱟ ᱠᱚ ᱮᱢᱚᱜᱼᱟ ᱚᱲᱟᱜ ᱨᱮ ᱫᱟᱜ ᱧᱩᱨᱩ ᱞᱮᱱᱠᱷᱟᱱ ᱛᱤᱨᱯᱳᱞ ᱠᱚ ᱮᱢᱚᱜᱼᱟ ᱵᱚᱨᱥᱟ ᱫᱤᱱᱨᱮ ᱮᱢᱟᱱ ᱮᱢᱟᱱ ᱠᱚ ᱡᱮᱢᱚᱱ ᱠᱚᱞ ᱠᱚ ᱵᱟᱹᱲᱤᱡ ᱞᱮᱱᱠᱷᱟᱱ ᱩᱱᱠᱩ ᱠᱚ ᱯᱚᱧᱪᱟᱭᱮᱛ ᱨᱮᱠᱚ ᱡᱟᱱᱟᱣᱟ ᱚᱱᱮ ᱚᱱᱠᱟ ᱮᱢᱟᱱ ᱮᱢᱟᱱ ᱠᱚ ᱡᱤᱱᱤᱥ ᱠᱚ ᱠᱟᱹᱢᱤᱭᱟ